ᱦᱮᱸ ᱜᱚᱢᱠᱮ ᱚᱠᱚᱭ ᱥᱩᱢᱟᱹᱱ ᱮᱢ ᱞᱟᱹᱭ ᱮᱫᱟ ᱜᱚᱢᱠᱮ ᱢᱟᱦᱫᱮᱨ ᱞᱮ ᱡᱟᱦᱟᱸ ᱞᱮ ᱯᱷᱳᱱᱟᱭ ᱢᱮᱛᱷᱮᱫᱚ ᱡᱮ ᱵᱟᱹᱨᱱᱤ ᱯᱟᱛᱟ ᱞᱮ ᱪᱟᱞᱟᱜᱼᱟ ᱴᱚᱴᱚᱢ ᱟᱹᱜᱩᱭᱟ ᱫᱚᱥ ᱴᱟᱲᱟᱝ ᱨᱮ ᱜᱚᱢᱠᱮ ᱱᱤᱛ ᱦᱚᱸ ᱵᱟᱢ ᱥᱮᱴᱮᱨ ᱞᱮᱱᱟ ᱟᱨ ᱱᱤᱛᱚᱜ ᱫᱚᱥ ᱴᱟᱲᱟᱝ ᱞᱮ ᱞᱟᱹᱭ ᱞᱮᱫ ᱢᱮᱭᱟ ᱱᱤᱛᱚᱜ ᱜᱮᱞᱵᱟᱨ ᱴᱟᱲᱟᱝ ᱵᱟᱡᱟᱣ ᱮᱱᱟ ᱟᱨ ᱛᱮᱞᱠᱩᱯᱤ ᱵᱟᱹᱨᱱᱤ ᱜᱷᱟᱴ ᱨᱮ ᱯᱨᱳᱜᱨᱟᱢ ᱮᱱᱟᱜ ᱛᱟᱞᱮᱭᱟ ᱟᱨ ᱚᱠᱛᱚ ᱠᱷᱚᱸ ᱵᱟᱹᱱᱩᱜᱼᱟ ᱛᱚ ᱵᱟᱝ ᱥᱮᱴᱮᱨ ᱫᱟᱲᱮᱭᱟᱫᱟ ᱚᱠᱛᱚ ᱨᱮ ᱛᱚ ᱜᱚᱢᱠᱮ ᱵᱤᱞᱚᱢ ᱟᱠᱟᱱ ᱠᱷᱟᱭ ᱫᱚ ᱜᱚᱢᱠᱮ ᱴᱚᱴᱚ ᱫᱚ ᱟᱞᱚᱢ ᱟᱹᱜᱩᱭ ᱛᱟᱢᱟ ᱟᱞᱮ ᱥᱩᱨ ᱥᱩᱯᱩᱨ ᱜᱮ ᱱᱚᱰᱮ ᱢᱤᱫ ᱴᱮᱱᱞᱮ ᱧᱟᱢ ᱟᱠᱟᱫᱮᱭᱟ ᱛᱚ ᱩᱱᱤᱭᱟᱜ ᱛᱮᱜᱮ ᱞᱮ ᱪᱟᱞᱟᱜ ᱞᱟᱹᱜᱤᱫ ᱟᱢ ᱫᱚ ᱛᱟᱦᱚᱞᱮ ᱟᱞᱚᱢ ᱟᱹᱜᱩᱭᱟ ᱦᱚᱭ ᱥᱮ ᱦᱮᱸ ᱛᱚ ᱦᱮᱸᱢᱟ